ᱡᱷᱟᱲᱠᱷᱚᱸᱰ ᱨᱮᱭᱟᱜ ᱢᱮᱱᱮᱫ ᱫᱚ ᱦᱩᱭᱩᱜ ᱠᱟᱱᱟ ᱡᱟᱦᱮᱨ ᱠᱷᱚᱸᱰ ᱡᱷᱟᱲᱠᱷᱚᱸᱰ ᱨᱮ ᱡᱟᱦᱟᱸ ᱛᱤᱱᱟᱹᱜ ᱜᱮ ᱟᱹᱫᱤᱵᱟᱹᱥᱤ ᱠᱚ ᱢᱮᱱᱟᱜ ᱠᱚ ᱩᱱᱠᱩ ᱥᱟᱱᱟᱢ ᱜᱮ ᱡᱟᱦᱮᱨ ᱨᱮᱠᱚ ᱵᱚᱸᱜᱟᱼᱵᱩᱨᱩᱭᱟ ᱚᱱᱟ ᱡᱟᱦᱮᱨ ᱠᱷᱚᱸᱰ ᱨᱮᱠᱚ ᱵᱚᱸᱜᱟᱼᱵᱩᱨᱩᱭᱟ ᱟᱨ ᱚᱸᱰᱮ ᱥᱟᱱᱟᱢ ᱦᱚᱲ ᱠᱚ ᱟᱠᱚᱣᱟᱜ ᱩᱯᱨᱩᱢ ᱡᱟᱦᱟᱸ ᱡᱮ ᱞᱟᱠᱪᱟᱨ ᱥᱮ ᱱᱟᱜᱟᱢ ᱩᱛᱱᱟᱹᱜ ᱫᱟᱨᱟᱭ ᱛᱮ ᱱᱚᱣᱟ ᱨᱮᱜᱮ ᱮᱥᱮᱨ ᱢᱮᱱᱟᱜ ᱟᱠᱟᱜᱼᱟ ᱱᱤᱛᱚᱝ ᱡᱟᱦᱟᱸ ᱞᱮᱠᱟ ᱚᱱᱠᱟᱜᱮ ᱡᱷᱟᱲᱠᱷᱚᱸᱰ ᱨᱮᱱᱟᱜ ᱧᱩᱛᱩᱢ ᱦᱚᱸ ᱫᱚᱦᱚᱣᱟᱠᱟᱱᱟ